ᱢᱚᱬᱮ ᱥᱮᱯᱴᱮᱢᱵᱚᱨ ᱢᱟᱪᱮᱫ ᱢᱟᱦᱟ ᱯᱮ ᱜᱮᱞ ᱡᱩᱱ ᱦᱩᱞᱢᱟᱦᱟ ᱵᱟᱨ ᱜᱮᱞ ᱢᱤᱫ ᱡᱟᱹᱛᱭᱟᱹᱨᱤ ᱜᱚ ᱯᱟᱨᱥᱤ ᱢᱟᱦᱟ ᱢᱚᱬᱮ ᱡᱩᱱ ᱜᱩᱨᱩ ᱜᱚᱝᱠᱮ ᱯᱚᱸᱰᱤᱛ ᱨᱚᱜᱷᱩᱱᱟᱛᱷ ᱢᱩᱨᱢᱩ ᱡᱟᱱᱟᱢ ᱢᱟᱦᱟ ᱢᱤᱫᱜᱮᱞ ᱛᱩᱨᱩᱭ ᱵᱟᱹᱭᱥᱟᱠᱷ ᱥᱟᱫᱷᱩᱨᱟᱢᱪᱟᱸᱫᱽ ᱢᱩᱨᱢᱩ ᱡᱟᱱᱟᱢ ᱢᱟᱦᱟ